ᱵᱟᱹᱴᱤ ᱛᱷᱟᱹᱨᱤ ᱨᱮ ᱥᱩᱱᱩᱢ ᱛᱟᱦᱮᱱ ᱠᱷᱟᱱ ᱚᱱᱟ ᱫᱚ ᱟᱵᱚ ᱥᱟᱱᱛᱟᱲ ᱠᱚᱫᱚ ᱛᱚᱨᱚᱪ ᱛᱮᱦᱚᱸ ᱵᱚᱱ ᱥᱟᱯᱷᱟᱭ ᱜᱮᱭᱟ ᱛᱚᱨᱚᱪ ᱟᱨ ᱜᱩᱨᱤᱡ ᱢᱮᱥᱟᱞ ᱠᱟᱛᱮᱫ ᱟᱫᱚ ᱱᱮᱛᱟᱨ ᱫᱚ ᱱᱟᱦᱟᱜ ᱫᱚ ᱥᱟᱨᱯᱷ ᱛᱮᱦᱚᱸ ᱠᱚ ᱥᱟᱯᱷᱟᱭ ᱜᱮᱭᱟ ᱚᱱᱟ ᱥᱟᱶᱛᱮ ᱚᱱᱟ ᱵᱷᱤᱢ ᱵᱷᱤᱢ ᱵᱟᱨ ᱛᱮᱦᱚᱸ ᱵᱷᱤᱢ ᱥᱟᱵᱚᱱ ᱛᱮᱦᱚᱸ ᱠᱚ ᱥᱟᱯᱷᱟᱭᱮᱫ ᱠᱟᱱ ᱜᱮᱭᱟ ᱚᱱᱟ ᱠᱚᱢ ᱵᱮᱵᱚᱦᱟᱨ ᱞᱮᱠᱷᱟᱱ ᱵᱚᱞᱮ ᱯᱷᱟᱨᱪᱟᱜᱼᱟ